ᱥᱟᱱᱛᱟᱲ ᱯᱟᱹᱨᱥᱤ ᱥᱟᱱᱛᱟᱲᱤ ᱯᱟᱹᱨᱥᱤ ᱫᱚ ᱱᱚᱣᱟ ᱴᱚᱴᱷᱟ ᱨᱮ ᱩᱛᱱᱟᱹᱣ ᱨᱟᱠᱟᱵ ᱞᱟᱹᱜᱤᱫ ᱛᱮ ᱱᱚᱣᱟ ᱴᱚᱴᱷᱟᱨᱮᱱ ᱢᱟᱺᱡᱷᱤᱼᱢᱟᱯᱟᱡᱷᱤ ᱠᱚ ᱞᱟᱥᱮᱨ ᱦᱟᱛᱟᱝ ᱠᱚᱲᱟᱼᱠᱩᱲᱤ ᱠᱚ ᱟᱨ ᱱᱚᱣᱟ ᱴᱚᱴᱷᱟ ᱨᱮᱱ ᱢᱟᱨᱟᱝ ᱜᱚᱢᱠᱮ ᱠᱚ ᱥᱟᱶ ᱫᱩᱲᱩᱵ ᱢᱤᱫ ᱠᱟᱛᱮᱫ ᱜᱟᱯᱟᱞᱼᱢᱟᱨᱟᱣ ᱠᱟᱛᱮᱫ ᱜᱟᱞᱚᱪ ᱜᱚᱴᱟ ᱠᱟᱛᱮᱫ ᱱᱚᱣᱟ ᱴᱚᱴᱷᱟ ᱨᱮ ᱠᱚᱲᱟᱼᱠᱩᱲᱤ ᱠᱚ ᱜᱤᱫᱟᱹᱨᱼᱯᱤᱫᱟᱹᱨ ᱠᱚ ᱞᱟᱹᱜᱤᱫ ᱛᱮ ᱟᱥᱲᱟ ᱠᱚ ᱵᱮᱨᱮᱫᱟ ᱠᱚ ᱟᱨ ᱚᱸᱰᱮ ᱯᱟᱹᱨᱥᱤ ᱵᱟᱵᱚᱫ ᱠᱚ ᱞᱟᱹᱭ ᱟᱠᱚᱣᱟ ᱠᱚ ᱦᱚᱲ ᱠᱚ ᱪᱤᱨᱜᱟᱹᱞ ᱠᱚᱣᱟ ᱚᱱᱟᱛᱮ ᱱᱚᱣᱟ ᱫᱚ ᱩᱛᱱᱟᱹᱣ ᱨᱟᱠᱟᱵᱼᱟ ᱟᱨ ᱮᱴᱟᱜ ᱯᱟᱹᱨᱥᱤ ᱠᱚ ᱞᱮᱠᱟ ᱱᱚᱣᱟ ᱥᱟᱱᱛᱟᱲᱤ ᱯᱟᱹᱨᱥᱤ ᱦᱚᱸ ᱮᱥᱮᱨ ᱟᱠᱚᱣᱟ ᱮᱥᱮᱨ ᱠᱚᱣᱟ